ᱦᱟᱹᱠᱩ ᱥᱟᱵ ᱵᱟᱨᱮᱛᱮ ᱛᱷᱚᱲᱟ ᱞᱟᱭᱚᱝ ᱨᱮᱱᱟᱜ ᱥᱮ ᱨᱟᱠᱷᱟ ᱫᱚᱦᱚ ᱨᱮᱭᱟᱜ ᱟᱱᱟᱴᱠᱚ ᱫᱚ ᱦᱩᱭᱩᱜ ᱠᱟᱱᱟ ᱵᱷᱟᱜᱮ ᱞᱟᱭᱚᱝ ᱥᱮ ᱯᱚᱨᱤᱵᱮᱥᱵᱚᱱ ᱢᱮᱛᱟᱜ ᱠᱟᱱᱟ ᱡᱮᱢᱚᱱ ᱩᱢᱩᱞ ᱛᱟᱦᱮᱱ ᱡᱮᱱᱚ ᱚᱠᱟ ᱡᱟᱜᱟᱨᱮ ᱩᱢᱩᱞ ᱛᱟᱦᱮᱱᱟ ᱚᱱᱟ ᱡᱟᱜᱟ ᱨᱮᱫᱚ ᱦᱟᱹᱠᱩ ᱢᱚᱡᱽᱠᱩ ᱛᱟᱦᱮᱱᱟ ᱪᱮᱫᱟᱜ ᱥᱮ ᱦᱟᱹᱠᱩᱫᱚ ᱩᱢᱩᱞ ᱡᱟᱜᱟ ᱵᱤᱥᱮᱥᱠᱟᱭᱛᱮ ᱠᱚ ᱥᱮᱸᱫᱽᱨᱟᱭᱟ ᱚᱱᱟ ᱩᱢᱩᱞ ᱫᱚᱨᱠᱟᱨ ᱡᱮᱢᱚᱱ ᱜᱟᱰᱟ ᱠᱚᱨᱮ ᱥᱮ ᱡᱚᱞᱟ ᱠᱚᱨᱮ ᱥᱮ ᱜᱟᱹᱰᱭᱟᱹ ᱠᱚᱨᱮ ᱚᱱᱟ ᱩᱢᱩᱞ ᱫᱟᱨᱮ ᱡᱷᱟᱹᱲᱠᱩ ᱢᱟᱫ ᱡᱷᱟᱹᱲᱠᱩ ᱚᱸᱰᱮ ᱫᱚᱦᱚᱠᱟᱜ ᱠᱷᱟᱡ ᱚᱸᱰᱮ ᱦᱟᱹᱠᱩ ᱠᱩ ᱩᱢᱩᱞ ᱫᱟᱲᱮᱭᱟᱜᱼᱟ

ᱤᱧ ᱚᱱᱟ ᱪᱤᱱᱛᱟᱹᱨᱮ ᱢᱤᱱᱟᱹᱧᱟ

ᱯᱚᱛᱤ ᱵᱚᱪᱷᱚᱨ ᱴᱷᱤᱠᱢᱚᱛᱚ ᱵᱟᱹᱨᱥᱟᱹᱨᱮ ᱥᱮ ᱡᱟᱹᱯᱩᱫ ᱫᱤᱱᱨᱮ ᱴᱷᱤᱠᱴᱷᱟᱠ ᱫᱟᱜ ᱵᱟᱝ ᱧᱩᱨᱩᱜ ᱠᱟᱱᱟ ᱚᱱᱟᱛᱮ ᱜᱟᱹᱰᱭᱟᱹ ᱯᱩᱠᱷᱨᱤᱠᱩ ᱜᱟᱰᱟ ᱥᱚᱰᱚᱜᱠᱩ ᱟᱸᱡᱮᱫᱚᱜ ᱠᱟᱱᱟ ᱦᱟᱹᱠᱩ ᱥᱟᱱᱟᱢᱠᱩ ᱜᱚᱡ ᱪᱟᱵᱟᱜ ᱠᱟᱱᱟ ᱡᱟᱛᱮ ᱠᱚᱨᱮ ᱜᱟᱹᱰᱭᱟᱹ ᱯᱩᱠᱷᱨᱤ ᱠᱚᱨᱮ ᱫᱟᱜᱵᱚᱱ ᱡᱚᱜᱟᱣ ᱫᱚᱦᱚ ᱫᱟᱹᱲᱤᱭᱟᱜ ᱚᱱᱟ ᱵᱮᱵᱚᱥᱛᱟ

ᱢᱟᱨᱥᱟᱞ ᱠᱷᱚᱱ ᱫᱟᱜ ᱦᱟᱛᱟᱣ ᱠᱟᱛᱮ ᱯᱷᱤᱞᱴᱟᱨ ᱵᱤᱫ ᱠᱟᱛᱮ ᱢᱟᱨᱥᱟᱞ ᱠᱷᱚᱱ ᱫᱟᱜ ᱦᱟᱛᱟᱣ ᱠᱟᱛᱮ ᱚᱱᱟ ᱜᱟᱹᱰᱭᱟᱹ ᱥᱮ ᱯᱩᱠᱷᱨᱤ ᱨᱮ ᱵᱷᱚᱨᱟᱣ ᱦᱩᱭᱩᱜᱼᱟ ᱥᱮ ᱚᱱᱟ ᱫᱟᱜ ᱵᱷᱚᱨᱥᱟᱫᱚ ᱦᱟᱹᱠᱩ ᱪᱟᱥ ᱟᱹᱰᱤ ᱠᱩᱴᱷᱤᱱ ᱜᱮᱭᱟ ᱚᱱᱟᱛᱮ ᱱᱤᱡᱮᱨᱟᱜ ᱵᱩᱫᱽᱫᱷᱤᱛᱮ ᱱᱤᱡᱮᱨᱟᱜ ᱩᱫᱽᱫᱳᱜᱽᱛᱮ ᱢᱟᱨᱥᱟᱞ ᱠᱷᱚᱱ ᱯᱩᱠᱷᱨᱤ ᱨᱮ ᱫᱟᱜ ᱦᱟᱛᱟᱣ ᱦᱩᱭᱩᱜᱼᱟ ᱚᱱᱟᱜᱤ ᱤᱧᱟ ᱜ ᱪᱤᱱᱛᱟᱹ ᱫᱚ